ᱤᱧᱟᱹᱜ ᱴᱚᱴᱷᱟᱨᱮᱱ ᱡᱟᱦᱟᱸᱭ ᱯᱟᱹᱴᱷᱩᱣᱟᱹ ᱡᱟᱦᱟᱸᱭ ᱰᱤᱜᱽᱨᱤ ᱯᱷᱨᱚᱢ ᱮ ᱯᱷᱤᱞᱟᱯᱼᱟ ᱢᱟᱱᱮ ᱡᱟᱦᱟᱸᱭ ᱡᱟᱦᱟᱸᱭ ᱥᱴᱩᱰᱮᱱᱴ ᱡᱟᱦᱟᱸᱭ ᱫᱚ ᱥᱟᱭᱮᱱᱥ ᱥᱴᱩᱰᱮᱱᱴ ᱥᱟᱭᱮᱱᱥ ᱨᱮᱭᱟᱜ ᱯᱷᱨᱚᱢ ᱠᱚ ᱯᱷᱤᱞᱟᱯᱟ ᱟᱨᱴᱥ ᱨᱮᱱ ᱥᱴᱩᱰᱮᱱᱴ ᱟᱨᱴᱥ ᱨᱮᱭᱟᱜ ᱯᱷᱨᱚᱢ ᱠᱚ ᱯᱷᱤᱞᱟᱯᱼᱟ ᱟᱨ ᱠᱚᱢᱟᱨᱥ ᱥᱴᱩᱰᱮᱱᱴ ᱠᱚᱢᱟᱨᱥ ᱨᱮᱭᱟᱜ ᱯᱷᱨᱚᱢ ᱯᱷᱤᱞᱟᱯ ᱠᱟᱛᱮ ᱟᱠᱚᱣᱟᱜ ᱟᱨᱠᱤ ᱰᱤᱜᱽᱨᱤ ᱠᱚ ᱠᱚᱨᱟᱣ ᱫᱟᱲᱮᱭᱟᱜᱼᱟ ᱟᱨ ᱤᱧ ᱥᱮᱜ ᱠᱷᱚᱱ ᱱᱤᱭᱟᱹᱜᱤᱧ ᱢᱮᱱᱟ ᱡᱟᱦᱟᱸᱭ ᱥᱴᱩᱰᱮᱱᱴ ᱥᱟᱭᱮᱱᱥ ᱛᱮ ᱟᱨᱠᱤ ᱩᱪᱪᱚ ᱢᱟᱫᱽᱫᱷᱚᱢᱤᱠᱮ ᱯᱟᱥᱼᱟ ᱵᱟᱝ ᱵᱤᱭᱮ ᱯᱟᱥᱼᱟ ᱩᱱᱤ ᱥᱟᱭᱮᱱᱥᱴᱤᱥᱴ ᱮ ᱦᱩᱭᱩᱜᱼᱟ ᱩᱱᱤ ᱩᱱᱤ ᱰᱟᱠᱛᱟᱨ ᱞᱟᱭᱤᱱ ᱯᱟᱲᱦᱟᱣ ᱫᱟᱲᱮᱭᱟᱜᱼᱟ ᱟᱨ ᱞᱟᱹᱴᱩ ᱰᱟᱠᱛᱟᱨ ᱮ ᱦᱩᱭ ᱫᱟᱲᱮᱭᱟᱜᱼᱟ ᱟᱨ ᱡᱟᱦᱟᱸᱭ ᱫᱚ ᱠᱚᱢᱟᱨᱥ ᱱᱤᱭᱮ ᱯᱟᱲᱦᱟᱜᱼᱟ ᱩᱱᱤ ᱥᱴᱩᱰᱮᱱᱴ ᱫᱚ ᱥᱟᱵ ᱠᱟᱜ ᱟᱢ ᱵᱮᱝᱠ ᱨᱮᱱ ᱮᱠᱟᱣᱩᱱᱴᱴᱮᱱᱴ ᱮ ᱦᱩᱭᱩᱜᱼᱟ ᱦᱮᱸ ᱟᱨᱚ ᱟᱫᱟᱨᱥ ᱟᱭᱢᱟ ᱰᱷᱮᱨ ᱮᱴᱟᱜ ᱮᱴᱟᱜ ᱡᱚᱵ ᱠᱚ ᱧᱟᱢ ᱫᱟᱲᱮᱭᱟᱜᱼᱟ ᱟᱨ ᱡᱟᱦᱟᱸᱭ ᱥᱴᱩᱰᱮᱱᱴ ᱫᱚ ᱡᱟᱦᱟᱸᱭ ᱟᱨᱴᱥ ᱱᱤᱭᱮ ᱯᱟᱲᱦᱟᱜᱼᱟ ᱰᱤᱜᱽᱨᱤ ᱠᱚᱢᱯᱞᱤᱴᱟ ᱰᱤᱜᱽᱨᱤ ᱠᱚᱢᱯᱞᱤᱴ ᱠᱟᱛᱮ ᱩᱱᱤ ᱫᱚ ᱢᱟᱥᱴᱟᱨ ᱮ ᱦᱩᱭᱩᱜᱼᱟ ᱢᱟᱥᱴᱟᱨ ᱪᱷᱟᱲᱟ ᱦᱚᱸ ᱧᱚᱜ ᱚᱯᱷᱤᱥᱟᱨᱮ ᱦᱩᱭ ᱫᱟᱲᱮᱭᱟᱜᱼᱟ ᱡᱟᱭᱜᱟ ᱨᱮ ᱡᱚᱵ